ᱟᱵᱚᱢᱟ ᱵᱟᱯᱞᱟ ᱚᱲᱟᱜ ᱨᱮ ᱫᱚᱝ ᱮᱱᱮᱡ ᱢᱤᱫᱤᱴᱤᱡ ᱮᱥᱴᱮᱯ ᱢᱮᱱᱟᱜᱼᱟ ᱚᱱᱟ ᱥᱟᱶᱛᱮ ᱫᱤᱠᱩ ᱵᱟᱯᱞᱟ ᱫᱚᱝ ᱮᱱᱮᱡ ᱢᱤᱫᱴᱤᱡ ᱥᱟᱱᱛᱟᱲ ᱫᱚᱝ ᱮᱱᱮᱡ ᱢᱤᱫᱴᱤᱡ ᱥᱟᱱᱛᱟᱲ ᱵᱟᱯᱞᱟ ᱡᱟᱦᱟᱸ ᱟᱨ ᱢᱤᱫᱴᱤᱡ ᱡᱟᱦᱟᱸ ᱜᱩᱲᱫᱟᱹᱣ ᱧᱟᱯᱟᱢ ᱚᱱᱟ ᱨᱮ ᱠᱟᱹᱡ ᱫᱚᱝ ᱮᱱᱮᱡ ᱠᱟᱹᱡ ᱵᱷᱮᱜᱟᱨ ᱧᱚᱜᱼᱟ ᱥᱮᱛᱟ ᱵᱟᱯᱞᱟ ᱢᱤᱫᱴᱤᱡ ᱫᱚᱝ ᱮᱱᱮᱡ ᱦᱩᱭᱩᱜᱼᱟ ᱚᱱᱟ ᱠᱟᱹᱡ ᱟᱵᱚ ᱠᱟᱹᱡ ᱮᱥᱴᱮᱯ ᱠᱟᱹᱡ ᱵᱷᱮᱜᱟᱨ ᱞᱮᱠᱟᱱ ᱫᱷᱟᱨᱟ ᱠᱚ ᱮᱱᱮᱡᱟ ᱟᱨ ᱚᱱᱟ ᱥᱟᱶᱛᱮ ᱟᱵᱚ ᱱᱚᱣᱟ ᱟᱵᱚ ᱪᱷᱟᱹᱴᱭᱟᱹᱨ ᱪᱷᱟᱹᱴᱭᱟᱹᱨ ᱠᱚᱨᱮ ᱦᱚᱸ ᱟᱨ ᱠᱟᱹᱡ ᱱᱟᱥᱮᱱᱟᱜ ᱵᱷᱮᱜᱟᱨ ᱦᱩᱭᱩᱜᱼᱟ ᱚᱱᱟ ᱥᱟᱶᱛᱮ ᱟᱵᱚ ᱡᱟᱦᱟᱸ ᱱᱚᱣᱟ ᱵᱚᱱ ᱢᱮᱱᱮᱜᱼᱟ ᱵᱟᱞᱟᱭᱟ ᱫᱚᱝ ᱠᱚ ᱮᱱᱮᱡᱟ ᱚᱱᱟ ᱠᱟᱹᱡ ᱟᱠᱚ ᱵᱟᱞᱟᱭᱟ ᱛᱟᱵᱚᱱ ᱵᱷᱮᱜᱟᱨ ᱞᱮᱠᱟ ᱠᱚ ᱮᱱᱮᱡᱟ ᱚᱱᱟ ᱥᱟᱶᱛᱮ ᱟᱵᱚ ᱱᱚᱣᱟ ᱡᱟᱦᱟᱸ ᱠᱚ ᱢᱮᱱᱟᱜᱼᱟ ᱥᱟᱸᱜᱮ ᱵᱟᱹᱨᱭᱟᱹᱛ ᱚᱱᱟ ᱫᱚᱝ ᱮᱱᱮᱡ ᱠᱟᱹᱡ ᱵᱟᱹᱨᱥᱤᱧ ᱯᱮ ᱫᱤᱱ ᱡᱟᱦᱟᱸ ᱞᱮᱠᱟ ᱠᱚ ᱮᱱᱮᱡᱟ ᱚᱱᱟ ᱠᱟᱹᱡ ᱛᱟᱵᱚᱱ ᱠᱟᱹᱡ ᱵᱷᱮᱜᱟᱨ ᱞᱮᱠᱟ ᱫᱷᱟᱨᱟ ᱠᱚ ᱮᱱᱮᱡᱟ ᱚᱱᱟ ᱥᱟᱶᱛᱮ ᱟᱵᱚ ᱱᱚᱣᱟ ᱡᱟᱦᱟᱸ ᱠᱚᱨᱮ ᱫᱚᱝ ᱮᱱᱮᱡ ᱵᱚᱱ ᱪᱟᱞᱟᱜ ᱠᱟᱱᱟ ᱱᱚᱝᱠᱟ ᱚᱸᱰᱮ ᱠᱚ ᱵᱟᱯᱞᱟᱜ ᱠᱟᱱᱟ ᱫᱮᱞᱟ ᱫᱚᱝ ᱮᱱᱮᱡ ᱵᱚᱱ ᱪᱟᱞᱟᱜᱼᱟ ᱚᱸᱰᱮ ᱠᱟᱹᱡ ᱟᱵᱚ ᱦᱟᱱᱛᱮ ᱱᱟᱛᱮ ᱠᱟᱹᱡ ᱚᱱᱮ ᱱᱮᱛᱟᱨ ᱡᱟᱦᱟᱸ ᱢᱚᱰᱮᱞᱤᱝ ᱞᱮᱠᱟ ᱠᱟᱹᱡ ᱱᱟᱥᱮᱱᱟᱜ ᱦᱟᱱᱛᱮ ᱱᱟᱛᱮ ᱮᱥᱴᱮᱯ ᱵᱚᱱ ᱪᱮᱧᱡᱽ ᱧᱚᱜᱟ ᱚᱱᱟ ᱥᱟᱶᱛᱮ ᱡᱚᱛᱚ ᱠᱩᱲᱤ ᱢᱤᱫ ᱤᱭᱟᱹᱠᱷᱟᱱ ᱠᱚᱲᱟ ᱢᱤᱫᱴᱤᱡ ᱵᱷᱮᱜᱟᱨ ᱞᱮᱠᱟᱱ ᱟᱨ ᱥᱮᱛᱟ ᱵᱟᱯᱞᱟ ᱨᱮᱦᱚᱸ ᱡᱟᱦᱟᱸ ᱞᱮᱠᱟ ᱦᱩᱭᱮᱱᱟ ᱫᱚᱝ ᱮᱱᱮᱡ ᱚᱱᱟ ᱨᱮᱦᱚᱸ ᱛᱟᱵᱚᱱ ᱟᱵᱚᱣᱟᱜ ᱵᱷᱮᱜᱟᱨ ᱱᱟᱥᱮᱱᱟᱜ ᱠᱟᱹᱡ ᱪᱮᱧᱡᱽ ᱫᱷᱟᱨᱟ ᱜᱮ ᱮᱥᱴᱮᱯ ᱠᱚ ᱟᱨ ᱡᱚᱛᱚ ᱠᱚᱜᱮ ᱱᱟᱥᱮᱱᱟᱜ ᱟᱵᱚᱣᱟᱜ ᱫᱚᱝ ᱮᱱᱮᱡ ᱫᱚ ᱱᱟᱥᱮᱱᱟᱜ ᱠᱟᱹᱡ ᱵᱷᱮᱜᱟᱨ ᱵᱷᱮᱜᱟᱨ ᱵᱚᱱ ᱮᱱᱮᱡᱟ